ᱦᱮᱞᱳ ᱰᱨᱟᱭᱵᱷᱤᱝ ᱮᱡᱮᱱᱥᱤᱢ ᱞᱟᱹᱭᱫᱟ ᱦᱮᱸ ᱟᱢᱟᱜ ᱜᱟᱹᱰᱤ ᱵᱷᱟᱲᱟ ᱞᱤᱫᱟᱹᱧ ᱵᱚᱨᱫᱷᱚᱢᱟᱱ ᱠᱷᱚᱱ ᱠᱳᱞᱠᱟᱛᱟ ᱪᱟᱞᱟᱜ ᱡᱮᱴᱟ ᱵᱷᱟᱲᱟ ᱦᱩᱭ ᱞᱮᱱᱟ ᱪᱟᱨ ᱦᱟᱡᱟᱨ ᱴᱟᱠᱟ ᱛᱚ ᱱᱤᱛᱚᱜ ᱟᱢᱨᱮᱱ ᱰᱟᱭᱵᱟᱨᱮᱭ ᱞᱟᱹᱭᱮᱫᱟ ᱡᱮ ᱯᱟᱸᱪ ᱦᱟᱡᱟᱨ ᱴᱟᱠᱟᱧ ᱦᱟᱛᱟᱣᱟ ᱛᱚ ᱤᱧᱫᱚ ᱟᱢ ᱥᱟᱶᱛᱮ ᱡᱟ ᱠᱟᱛᱷᱟ ᱦᱩᱭ ᱞᱮᱱᱟ ᱚᱱᱟᱜᱤᱧ ᱮᱢᱟᱢᱟ ᱢᱟ ᱛᱟᱦᱚᱞᱮᱧ ᱫᱚᱦᱚᱭᱮᱫᱟ